ᱤᱧ ᱫᱚ ᱛᱤᱥ ᱦᱚᱸ ᱢᱟᱨᱟᱝ ᱢᱩᱴᱷᱟᱹᱱ ᱢᱮᱱ ᱫᱚ ᱢᱟᱹᱱᱢᱤᱭᱟᱜ ᱢᱩᱴᱷᱟᱹᱱ ᱫᱚ ᱵᱟᱹᱧ ᱵᱮᱱᱟᱣ ᱵᱟᱲᱟ ᱟᱠᱟᱫᱟ ᱦᱟᱥᱟ ᱨᱮᱱᱟᱜ ᱦᱩᱰᱤᱧ ᱢᱟᱪᱷᱟ ᱡᱤᱭᱟᱹᱞᱤ ᱢᱮᱱ ᱫᱚ ᱰᱟᱝᱨᱤ ᱠᱟᱰᱟ ᱦᱚᱨᱤᱱ ᱜᱮᱰᱮ ᱛᱟᱹᱨᱩᱵ ᱮᱢᱟᱱ ᱠᱚ ᱫᱚ ᱵᱮᱱᱟᱣ ᱦᱩᱭ ᱟᱠᱟᱱ ᱜᱮᱭᱟ ᱟᱨ ᱚᱱᱟ ᱢᱟᱛᱚ ᱜᱤᱫᱟᱹᱨ ᱜᱤᱫᱽᱨᱟᱹ ᱠᱷᱮᱞᱳᱰ ᱨᱮᱱᱟᱜ ᱫᱩᱨᱤᱵᱽ ᱠᱟᱱᱟ ᱚᱱᱟᱛᱮ ᱤᱧ ᱫᱚ ᱚᱠᱟᱞᱮᱠᱟᱱ ᱪᱮᱞᱮᱱᱡᱽ ᱦᱚᱸ ᱵᱟᱹᱧ ᱥᱟᱢᱟᱝ ᱟᱠᱟᱫᱟ ᱢᱮᱱ ᱫᱚ ᱱᱚᱣᱟ ᱫᱚ ᱠᱷᱮᱞᱳᱰᱤᱭᱟᱹ ᱞᱮᱠᱟᱛᱮᱜᱮ ᱵᱮᱱᱟᱣ ᱦᱩᱭ ᱟᱠᱟᱱᱟ